ᱞᱟᱜᱤᱫ ᱠᱟᱨᱤ ᱫᱚ ᱪᱮᱫ ᱪᱮᱫ ᱞᱮᱠᱟ ᱠᱟᱛᱮᱫ ᱦᱩᱰᱤᱧ ᱠᱚᱣᱟᱜ ᱵᱟᱱᱤᱡᱽᱡᱚ ᱵᱟᱲᱛᱤ ᱛᱮᱭ ᱜᱚᱲᱚ ᱟᱠᱟᱫ ᱠᱚᱣᱟ ᱟᱢ ᱡᱩᱫᱤ ᱢᱤᱫ ᱴᱟᱝᱵᱟᱱᱤᱡᱽ ᱛᱟᱦᱮᱱ ᱛᱟᱢ ᱠᱷᱟᱱ ᱚᱱᱟ ᱫᱚ ᱟᱢ ᱪᱮᱫ ᱞᱮᱠᱟᱛᱮ ᱟᱰᱤ ᱥᱚᱦᱚᱡᱽ ᱛᱮᱢ ᱵᱮᱵᱽᱥᱟ ᱫᱟᱲᱮᱭᱟᱜᱼᱟ ᱥᱮ ᱦᱤᱥᱟᱹᱵᱽᱮᱢ ᱫᱚᱦᱚ ᱫᱟᱲᱮᱭᱟᱜᱼᱟ ᱠᱟᱛᱷᱟ ᱫᱚ ᱦᱳᱭᱳᱜ ᱠᱟᱱᱟ ᱟᱢ ᱱᱤᱛ ᱫᱚ ᱫᱷᱮᱨ ᱠᱟᱭᱛᱮ ᱚᱱᱞᱟᱭᱤᱱ ᱛᱮᱠᱚ ᱵᱮᱵᱽ ᱥᱚᱭᱫᱟ ᱵᱟᱱᱤᱡᱽ ᱮᱫᱟ ᱟᱨ ᱥᱟᱱᱟᱢ ᱢᱚᱵᱟᱭᱤᱞ ᱠᱚᱨᱮ ᱜᱮ ᱦᱤᱥᱟᱹᱵᱽ ᱴᱤᱥᱟᱹᱵᱽ ᱠᱚ ᱫᱚᱦᱚᱭᱫᱟ ᱱᱚᱶᱟ ᱫᱚ ᱮᱠᱮᱱ ᱥᱤᱠᱷᱠᱷᱤᱛᱚ ᱥᱚᱢᱟᱡᱽ ᱨᱮᱜᱮ ᱟᱨ ᱢᱮᱱᱠᱷᱟᱱ ᱡᱟᱦᱟᱸᱭ ᱵᱟᱠᱚ ᱵᱟᱲᱟᱭᱟ ᱚᱞᱚᱜ ᱯᱟᱲᱦᱟᱜ ᱩᱝᱠᱩ ᱫᱚ ᱛᱤᱛᱤ ᱛᱮᱜᱮ ᱠᱚ ᱠᱟᱨᱵᱟᱨ ᱠᱟᱱᱟ ᱯᱚᱭᱥᱟ ᱛᱮᱜᱮ ᱱᱚᱜᱼᱚᱭ ᱱᱚᱝᱠᱟ ᱠᱟᱛᱮᱫ ᱜᱮ ᱚᱱᱟ ᱵᱮᱵᱽᱥᱟ ᱵᱟᱱᱤᱡᱽᱡᱚ ᱨᱮᱭᱟᱜ ᱱᱤᱛᱧᱮᱞᱚᱜ ᱠᱟᱱᱟ